ᱱᱚᱜᱼᱚᱭ ᱡᱮ ᱟᱹᱞᱤᱧ ᱡᱟᱦᱟᱸ ᱯᱚᱭᱥᱟ ᱴᱟᱠᱟ ᱡᱟᱦᱟᱸ ᱞᱤᱧ ᱵᱮᱵᱷᱟᱨᱫᱟ ᱚᱱᱟ ᱢᱟ ᱡᱟᱦᱟᱸ ᱞᱮᱠᱟ ᱟᱹᱰᱤ ᱫᱟᱢ ᱛᱮᱞᱤᱧ ᱦᱟᱛᱟᱣ ᱠᱟᱫᱟ ᱢᱟᱲᱟᱝ ᱢᱟᱲᱟᱝ ᱫᱚ ᱢᱚᱡᱽ ᱜᱮ ᱟᱹᱭᱠᱟᱜ ᱠᱟᱱ ᱛᱟᱦᱮᱱᱟ ᱟᱫᱚ ᱟᱹᱞᱤᱧ ᱟᱨ ᱚᱱᱠᱟ ᱛᱮᱦᱚᱸ ᱱᱟᱯᱟᱭ ᱦᱚᱲ ᱠᱚ ᱵᱩᱡᱷᱟᱹᱜᱼᱟ ᱛᱟᱭᱱᱟ ᱢᱮᱱᱠᱷᱟᱱ ᱡᱚᱠᱷᱚᱱ ᱜᱮ ᱱᱚᱜᱼᱚᱭ ᱠᱤᱪᱷᱩ ᱦᱩᱭ ᱤᱫᱤᱭᱮᱱᱟ ᱢᱟᱨᱮ ᱤᱫᱤᱭᱮᱱᱟ ᱟᱫᱚ ᱱᱚᱣᱟ ᱵᱟᱹ ᱵᱟᱹᱭ ᱛᱮ ᱱᱚᱣᱟ ᱦᱮᱡ ᱮᱱᱟ ᱢᱟᱱᱮ ᱡᱟᱦᱟᱸ ᱛᱤᱱ ᱩᱰᱟᱹᱝ ᱟᱹᱞᱤᱧ ᱞᱤᱧ ᱟᱥᱟ ᱞᱮᱫᱟ ᱢᱮᱱᱠᱷᱟᱱ ᱚᱱᱟᱫᱚ ᱵᱟᱝᱞᱤᱧ ᱦᱚᱨᱚᱜ ᱫᱟᱲᱮᱭᱟᱫᱟ ᱚᱱᱟᱜᱮ ᱢᱚᱱᱮᱨᱮ ᱵᱟᱹᱲᱤᱡ ᱟᱹᱭᱠᱟᱹᱣ ᱫᱚ